ᱤᱧ ᱥᱟᱶᱛᱮ ᱟᱹᱛᱩ ᱴᱚᱞᱟ ᱨᱮᱱ ᱮᱱᱮᱡ ᱥᱮᱨᱮᱧ ᱪᱟᱹᱞᱩ ᱞᱟᱹᱜᱤᱫᱛᱮ ᱯᱨᱮᱹᱥᱤᱰᱮᱱᱴ ᱵᱷᱟᱭᱤᱥ ᱯᱨᱮᱹᱥᱤᱰᱮᱱᱴ ᱥᱮᱹᱠᱨᱮᱹᱴᱟᱹᱨᱤ ᱠᱮᱥᱤᱭᱟᱨ ᱠᱚ ᱥᱟᱯᱲᱟᱣ ᱠᱟᱛᱮᱫ ᱮᱱᱮᱡ ᱥᱮᱨᱮᱧ ᱨᱮᱭᱟᱜ ᱠᱚᱢᱤᱴᱤ ᱞᱮ ᱫᱚᱦᱚ ᱠᱟᱜᱼᱟ ᱚᱱᱟ ᱠᱚᱢᱤᱴᱤ ᱨᱮ ᱡᱟᱦᱟᱸ ᱞᱮ ᱴᱷᱟᱹᱣᱠᱟᱹᱭᱟ ᱚᱸᱰᱮ ᱚᱸᱰᱮ ᱮᱱᱮᱡ ᱥᱮᱨᱮᱧ ᱞᱮ ᱫᱟᱲᱟᱱᱟ ᱟᱨ ᱫᱷᱚᱨᱚᱢ ᱨᱮᱭᱟᱜ ᱟᱵᱚ ᱥᱟᱶᱛᱟ ᱨᱮᱭᱟᱜ ᱮᱱᱮᱡ ᱥᱮᱨᱮᱧ ᱡᱟᱦᱟᱸ ᱠᱚᱨᱮᱜ ᱜᱮ ᱦᱩᱭᱩᱜᱼᱟ ᱠᱷᱚᱵᱚᱨ ᱞᱮ ᱧᱟᱢ ᱞᱮᱠᱷᱟᱱ ᱚᱱᱟ ᱠᱚᱨᱮᱜ ᱥᱮᱴᱮᱨᱚᱜᱼᱟᱞᱮ ᱟᱨ ᱮᱱᱮᱡ ᱥᱮᱨᱮᱧ ᱨᱮᱞᱮ ᱥᱮᱞᱮᱫᱚᱜᱼᱟ ᱟᱨ ᱡᱚᱛᱚ ᱦᱚᱲᱟᱜ ᱢᱚᱱ ᱢᱩᱴᱷᱟᱹᱱ ᱜᱚᱴᱟ ᱠᱟᱛᱮᱫ ᱞᱮ ᱴᱷᱟᱹᱣᱠᱟᱹᱭᱟ ᱚᱸᱰᱮ ᱫᱚ ᱟᱵᱚᱣᱟᱜ ᱮᱱᱮᱡ ᱥᱮᱨᱮᱧ ᱪᱮᱫ ᱞᱮᱠᱟᱨᱮ ᱡᱟᱠ ᱡᱚᱢᱚᱠ ᱦᱚᱲ ᱵᱚᱱ ᱜᱩᱲ ᱠᱚᱣᱟ ᱠᱚᱣᱟ ᱟᱨ ᱨᱟᱹᱥᱠᱟᱹ ᱵᱚᱱ ᱫᱚᱦᱚ ᱠᱚᱣᱟ ᱟᱵᱚᱣᱟ ᱟᱠᱷᱲᱟ ᱜᱳᱢᱦᱮᱲ ᱵᱚᱱ ᱫᱚᱦᱚᱭᱟ ᱚᱱᱟ ᱠᱚ ᱠᱩᱢᱩᱴ ᱨᱮᱜᱮ ᱴᱷᱟᱹᱣᱠᱟᱹ ᱴᱷᱤᱠ ᱠᱟᱛᱮᱫ ᱮᱱᱮᱡ ᱥᱮᱨᱮᱧ ᱞᱮ ᱪᱮᱫᱚᱜᱼᱟ ᱴᱚᱞᱟ ᱨᱮ ᱟᱨ ᱡᱟᱦᱟᱸ ᱨᱮ ᱱᱮᱶᱛᱟ ᱜᱤᱨᱟᱹ ᱞᱮ ᱧᱟᱢᱟ ᱚᱸᱰᱮ ᱞᱮ ᱥᱮᱴᱮᱨᱚᱜᱼᱟ ᱟᱨ ᱮᱱᱮᱡ ᱥᱮᱨᱮᱧ ᱨᱮ ᱫᱟᱣ ᱞᱮ ᱦᱟᱛᱟᱣᱟ